ᱦᱳᱭ ᱤᱧ ᱤᱥᱤᱱ ᱵᱟᱥᱟᱝᱤᱧ ᱠᱩᱥᱤᱭᱟᱜᱼᱟ ᱟᱨ ᱚᱱᱠᱟᱜᱤᱧ ᱤᱥᱤᱱ ᱵᱟᱥᱟᱝᱟ ᱤᱧᱟᱜ ᱤᱥᱤᱱ ᱵᱟᱥᱟᱝ ᱚᱲᱟᱜ ᱨᱮᱠᱚ ᱠᱩᱥᱤᱭᱟᱜᱼᱟ ᱟᱲᱟᱜ ᱠᱚ ᱟᱲᱟᱜ ᱩᱛᱩᱦᱚᱸᱞᱮ ᱤᱥᱤᱱ ᱜᱮᱭᱟ ᱟᱲᱟᱜ ᱩᱛᱩ ᱦᱚᱸ ᱠᱚ ᱠᱩᱥᱤᱭᱟᱜ ᱜᱮᱭᱟ ᱟᱨ ᱡᱤᱞ ᱠᱚᱦᱚᱸᱞᱮ ᱩᱛᱩᱭᱜᱮᱭᱟ ᱩᱛᱩᱭᱜᱤᱭᱟᱹᱧ ᱤᱧ ᱦᱚᱸ ᱤᱧᱟᱹᱜ ᱩᱛᱩᱦᱚᱸ ᱥᱤᱵᱤᱞ ᱠᱚᱜᱮᱭᱟ ᱵᱟᱠᱚ ᱥᱤᱵᱤᱞ ᱠᱚᱣᱟ ᱢᱮᱱᱛᱮᱱ ᱠᱟᱛᱷᱟ ᱫᱚ ᱵᱟᱝᱟ ᱤᱧᱟᱹᱜ ᱩᱛᱩᱦᱚᱸ ᱥᱤᱵᱤᱞ ᱠᱚᱜᱮᱭᱟ ᱚᱱᱠᱟᱜᱮ ᱢᱩᱞᱟᱹ ᱟᱲᱟᱜ ᱠᱚᱦᱚᱸ ᱵᱟᱝᱠᱷᱟᱱ ᱛᱩᱲᱤ ᱟᱲᱟᱜ ᱠᱚ ᱵᱟᱝ ᱠᱷᱟᱱ ᱫᱚ ᱠᱟᱬᱫᱤ ᱟᱲᱟᱜ ᱠᱚ ᱵᱟᱝᱠᱷᱟᱱᱫᱚ ᱜᱟᱺᱫᱷᱟᱹᱨᱤ ᱟᱲᱟᱜ ᱟᱹᱰᱤᱛᱮᱫ ᱜᱮ ᱥᱤᱵᱤᱞ ᱞᱮᱭᱟ ᱟᱨ ᱚᱱᱟ ᱟᱲᱟᱜ ᱜᱮ ᱥᱤᱵᱤᱞ ᱞᱮᱠᱷᱟᱱ ᱫᱚ ᱫᱤᱱ ᱫᱷᱟᱨᱟᱜᱮ ᱢᱟᱱᱮ ᱦᱟᱨ ᱫᱤᱱ ᱫᱷᱟᱨᱟ ᱫᱚ ᱵᱟᱝᱟ ᱢᱟᱱᱮ ᱦᱟᱯᱛᱟ ᱯᱤᱪᱷᱤ ᱱᱚᱰᱮ ᱥᱚᱱᱤᱵᱟᱨ ᱦᱟᱴ ᱠᱷᱚᱱ ᱜᱟᱺᱫᱷᱟᱹᱨᱤ ᱟᱲᱟᱜ ᱫᱚᱞᱮ ᱟᱜᱩᱭ ᱜᱮᱭᱟ ᱚᱱᱟ ᱫᱚ ᱪᱮᱨᱦᱟ ᱥᱤᱵᱤᱞ ᱠᱚᱣᱟ ᱢᱤᱛᱟᱹᱧᱟᱠᱚ ᱥᱤᱵᱤᱞ ᱜᱮᱭᱟ ᱪᱮᱨᱦᱟ ᱜᱮ ᱟᱨ ᱵᱷᱟᱜᱤᱵᱤᱱ ᱵᱟᱰᱟᱭᱟ ᱩᱛᱩ ᱤᱥᱤᱱ ᱠᱚᱦᱚᱸ ᱨᱟᱥᱩᱱ ᱠᱚᱦᱚᱸ ᱞᱟᱜᱟᱣᱟᱜ ᱵᱤᱱ ᱮᱱᱠᱷᱥᱱᱫᱚ ᱟᱲᱟᱜ ᱠᱚᱦᱚᱸ ᱥᱤᱵᱤᱞ ᱜᱮᱭᱟ ᱩᱛᱩᱧ ᱪᱚᱸᱫᱟᱭ ᱠᱷᱟᱱ ᱡᱚᱛᱚ ᱠᱤᱪᱷᱩᱜᱤᱧ ᱞᱟᱜᱟᱣᱟᱜᱼᱟ ᱥᱩᱱᱩᱢ ᱦᱚᱸᱧ ᱫᱩᱞᱟᱜᱼᱟ ᱢᱟᱹᱨᱤᱪ ᱦᱚᱸᱧ ᱞᱟᱜᱟᱣ ᱜᱮᱭᱟ ᱯᱮᱸᱭᱟᱡᱽ ᱦᱚᱸᱧ ᱞᱟᱜᱟᱣ ᱜᱮᱭᱟ ᱟᱨ ᱚᱱᱟ ᱥᱟᱶᱛᱮ ᱟᱲᱟᱜ ᱠᱚᱨᱮ ᱫᱚ ᱥᱟᱥᱟᱝ ᱢᱚᱥᱞᱟ ᱫᱚ ᱵᱟᱝᱜᱮᱞᱮ ᱞᱟᱜᱟᱣᱟ ᱟᱨ ᱡᱤᱞ ᱦᱟᱹᱠᱩ ᱠᱚᱨᱮᱫᱚ ᱥᱟᱥᱟᱝ ᱢᱚᱥᱟᱞᱟ ᱠᱚᱦᱚᱸᱞᱮ ᱞᱟᱜᱟᱣ ᱜᱮᱭᱟ ᱚᱸᱰᱮ ᱫᱚ ᱥᱟᱥᱟᱝ ᱢᱚᱥᱞᱟ ᱵᱟᱢ ᱞᱟᱜᱟᱣ ᱞᱮᱠᱷᱟᱱ ᱫᱚ ᱵᱟᱭ ᱥᱤᱵᱤᱞᱟ ᱚᱱᱠᱟᱜᱮ ᱟᱞᱮ ᱫᱚ ᱤᱥᱤᱱ ᱵᱟᱥᱟᱝ ᱠᱟᱛᱮᱱᱞᱮ ᱡᱚᱢᱟ